ᱦᱮᱞᱳ ᱢᱮᱱᱠᱷᱟᱱ ᱟᱯᱮ ᱫᱚ ᱯᱚᱨᱚᱵᱽ ᱯᱩᱱᱟᱹᱭ ᱫᱚ ᱚᱠᱟ ᱡᱚᱦᱚᱜ ᱯᱮ ᱢᱟᱱᱟᱣᱟ ᱟᱨ ᱪᱮᱫ ᱞᱮᱠᱟ ᱯᱮ ᱢᱟᱱᱟᱣᱟ ᱦᱮᱸ ᱟᱹᱞᱤᱧ ᱜᱮ ᱟᱹᱞᱤᱧ ᱜᱮ ᱤᱭᱟᱹ ᱥᱩᱥᱟᱹᱨᱤᱭᱟ ᱟᱹᱞᱤᱧ ᱜᱮ ᱥᱩᱥᱟᱹᱨᱤᱭᱟᱹ ᱵᱟᱹᱵᱤᱱ ᱴᱷᱤᱠᱟᱹᱭᱮᱫᱼᱟ ᱚᱠᱟ ᱡᱚᱦᱚᱜ ᱥᱚᱦᱨᱟᱭ ᱠᱚᱯᱮ ᱢᱟᱱᱟᱣᱟ ᱤᱭᱟᱹ ᱥᱟᱠᱨᱟᱛ ᱠᱚ ᱚᱠᱟ ᱡᱚᱦᱚᱜ ᱚᱠᱟ ᱵᱚᱸᱜᱟ ᱪᱮᱫ ᱞᱮᱠᱟ ᱚᱱᱟ ᱠᱚ ᱚᱠᱟ ᱡᱟᱭᱜᱟ ᱚᱠᱟ ᱡᱟᱭᱜᱟ ᱱᱚᱛᱮ ᱱᱚᱣᱟ ᱱᱤᱭᱟᱹ ᱥᱩᱨ ᱥᱮᱫ ᱜᱮ ᱱᱤᱭᱟᱹ ᱡᱷᱟᱲᱠᱷᱚᱸᱰ ᱥᱮᱫ ᱜᱮ ᱟᱨ ᱵᱟᱦᱟ ᱫᱚ ᱪᱮᱫ ᱡᱚᱠᱷᱚᱱ ᱚᱠᱟ ᱵᱚᱸᱜᱟ ᱟᱨ ᱤᱭᱟᱹ ᱥᱚᱦᱨᱟᱭ ᱫᱚ ᱚᱠᱟ ᱵᱚᱸᱜᱟ ᱥᱚᱢᱚᱭ ᱟᱨ ᱜᱚᱢᱦᱟ ᱯᱚᱨᱚᱵᱽ ᱫᱚ ᱛᱚᱵᱮ ᱚᱠᱟ ᱡᱚᱦᱚᱜ ᱟᱨ ᱚᱠᱟ ᱵᱚᱸᱜᱟ ᱚ ᱟᱨ ᱤᱭᱟᱹ ᱤᱭᱟᱹ ᱠᱚᱫᱚ ᱮᱱᱮᱡ ᱟᱯᱮ ᱥᱮ ᱵᱟᱝ ᱚᱱᱟ ᱠᱚ ᱚᱱᱛᱮ ᱫᱚ ᱨᱟᱹᱡᱟᱹᱭᱟᱹ ᱠᱚ ᱠᱟᱨᱟᱢ ᱠᱚ ᱜᱚᱢᱦᱟ ᱨᱮ ᱢᱮᱱᱠᱷᱟᱱ ᱵᱟᱦᱟ ᱵᱚᱸᱜᱟ ᱨᱮᱫᱚ ᱮᱱᱮᱡ ᱟᱯᱮ ᱥᱮ ᱵᱟᱝ ᱡᱟᱦᱮᱨ ᱠᱚᱨᱮ ᱯᱮ ᱮᱱᱮᱡᱚᱜᱼᱟ ᱥᱮ ᱵᱟᱝᱜᱮ ᱦᱮᱸ ᱦᱮᱸ